ᱦᱮᱸ ᱪᱟᱥ ᱵᱟᱲᱟᱭ ᱜᱮᱭᱟᱞᱮ ᱪᱟᱥ ᱦᱳᱭ ᱛᱤᱱ ᱵᱤᱜᱷᱟᱹ ᱜᱟᱡ ᱦᱮᱸ ᱦᱮᱸᱻ ᱦᱩᱲᱩ ᱨᱚᱦᱚᱭ ᱥᱤᱡᱤᱱ ᱫᱚ ᱦᱩᱲᱩ ᱠᱚᱜᱮᱞᱮ ᱨᱚᱦᱚᱭᱟ ᱟᱨᱻ ᱥᱚᱵᱽᱡᱤ ᱥᱩᱢᱟᱹᱭ ᱫᱚ ᱥᱚᱵᱽᱡᱤ ᱦᱚᱸᱞᱮ ᱨᱚᱦᱚᱭ ᱜᱮᱭᱟ ᱦᱮᱸ ᱥᱚᱵᱽᱡᱤ ᱠᱚᱫᱚ ᱟᱞᱩ ᱠᱚᱞᱮ ᱨᱚᱦᱚᱭᱟ ᱢᱩᱞᱟᱹ ᱠᱚ ᱛᱟᱯᱚᱨᱮ ᱯᱩᱨᱟᱹᱭ ᱠᱚᱦᱚᱸ ᱠᱚᱸᱰᱷᱟ ᱠᱚᱦᱚᱸ ᱚᱱᱟ ᱠᱚ ᱥᱚᱵᱽᱡᱤ ᱫᱚ

ᱦᱩᱲᱩ ᱫᱚ ᱵᱚᱨᱥᱟ ᱨᱮ ᱫᱚ ᱥᱚᱨᱱᱚ ᱦᱩᱲᱩᱞᱮ ᱨᱚᱦᱚᱭᱟ ᱟᱨ ᱠᱷᱚᱨᱟ ᱨᱮᱫᱚ ᱤᱭᱟᱹ ᱪᱷᱚᱛᱛᱨᱤᱥ ᱦᱩᱲᱩᱞᱮ ᱨᱚᱦᱚᱭᱟ ᱦᱮᱸ ᱚᱻ ᱦᱮᱸ ᱵᱟᱝ ᱚᱱᱟ ᱥᱩᱵᱤᱛᱟ ᱫᱚ ᱵᱟᱝ ᱥᱚᱨᱠᱟᱨ ᱫᱚᱚᱱᱟ ᱫᱚ ᱪᱮᱜ ᱥᱩᱵᱤᱛᱟᱭ ᱮᱢᱟᱢᱟ ᱡᱚᱠᱷᱚᱱ ᱡᱩᱫᱤ ᱟᱢ ᱵᱚᱨᱥᱟ ᱨᱮ ᱡᱩᱫᱤ ᱤᱭᱟᱹ ᱞᱮᱱ ᱛᱟᱢ ᱠᱷᱟᱡ ᱱᱚᱥᱴᱚ ᱞᱮᱱ ᱛᱟᱢ ᱠᱷᱟᱡ ᱛᱟᱦᱞᱮ ᱤᱱᱟᱹ ᱫᱚ ᱛᱷᱚᱲᱟᱢ ᱧᱟᱢᱟ ᱡᱟᱜᱮ ᱯᱚᱭᱥᱟ ᱱᱮᱛᱟᱨ ᱫᱚᱠᱚ ᱮᱢᱟᱣ ᱠᱚ ᱠᱟᱱᱟ ᱵᱤᱜᱷᱟᱹ ᱨᱮ ᱛᱤᱱᱟᱹᱜ ᱠᱟᱛᱮ ᱪᱚ ᱦᱮᱸ ᱦᱮᱸ ᱰᱩᱵᱟᱹ ᱞᱮᱱ ᱠᱷᱟᱱ ᱛᱟᱯᱚᱨᱮ ᱟᱨ ᱛᱚ ᱦᱩᱲᱩ ᱛᱚ ᱟᱫᱚ ᱟᱨ ᱵᱟᱝ ᱦᱩᱭᱩᱜᱼᱟ ᱥᱮᱭᱟᱜᱼᱟ ᱟᱫᱚ ᱛᱚᱠᱷᱚᱱ ᱟᱫᱚ ᱚᱱᱟ ᱨᱮᱭᱟᱜ ᱵᱚᱞᱮ ᱠᱷᱚᱛᱤ ᱯᱩᱨᱚᱱᱮ ᱮᱢᱚᱜᱝᱼᱟ ᱡᱟᱜᱮ ᱮᱢᱚᱜᱼᱟ

ᱦᱮᱸ ᱚᱱᱟ ᱫᱚ ᱟᱫᱚ ᱡᱚᱛᱚ ᱦᱚᱲ ᱛᱚ ᱟᱨ ᱡᱚᱛᱚ ᱫᱚ ᱵᱟᱝ ᱱᱚᱥᱴᱚᱜᱼᱟ ᱠᱤᱪᱷᱩ ᱠᱤᱪᱷᱩ ᱚᱝᱠᱟ ᱡᱟᱦᱟᱸ ᱡᱳᱞ ᱡᱳᱞ ᱨᱮ ᱛᱟᱦᱮᱸᱱᱟ ᱠᱷᱮᱛ ᱚᱱᱟ ᱠᱚ ᱱᱚᱥᱴᱚᱜᱼᱟ

ᱦᱮᱸ ᱧᱟᱢ ᱵᱟᱲᱟᱣ ᱠᱟᱜ ᱜᱮᱭᱟᱞᱮ ᱡᱳᱞ ᱠᱚᱨᱮ ᱦᱚᱸ ᱠᱷᱮᱛ ᱦᱮᱱᱟᱜ ᱠᱟᱜ ᱛᱟᱞᱮᱭᱟ ᱛᱷᱚᱲᱟ ᱚᱱᱟ ᱠᱚᱯᱫᱚ ᱵᱚᱨᱥᱟ ᱞᱮᱠᱷᱟᱡ ᱜᱮ ᱟᱨᱠᱤ ᱤᱭᱟᱹᱜᱼᱟ ᱜᱟᱞᱟᱣ ᱪᱟᱵᱟᱜᱼᱟ ᱦᱩᱲᱩ ᱟᱫᱚᱧᱟᱢ ᱵᱟᱲᱟᱣ ᱠᱟᱜ ᱜᱮᱭᱟᱞᱮ ᱦᱮᱸ ᱚᱱᱟ ᱫᱚ ᱤᱭᱟᱹ ᱦᱮᱸ ᱟᱵᱮᱫᱚᱱ ᱦᱩᱭᱩᱜᱼᱟ ᱢᱟᱱᱮ ᱠᱷᱮᱛ ᱨᱮᱭᱟᱜ ᱚᱱᱟ ᱤᱭᱟᱹ ᱫᱩᱞᱤᱞ ᱠᱚ ᱡᱚᱢᱟ ᱦᱤᱩᱭᱩᱜᱼᱟ ᱦᱮᱸ ᱟᱫᱚ ᱛᱚᱵᱮᱱᱟᱜ ᱮᱢ ᱧᱟᱢᱟ ᱛᱤᱱᱟᱹᱜ ᱴᱟ ᱠᱷᱚᱛᱤᱭᱟᱠᱟᱱᱟ ᱵᱚᱞᱮ ᱚᱱᱟ ᱠᱚ ᱡᱚᱛᱚ ᱦᱮᱸ ᱪᱮᱜ

ᱚᱻ ᱨᱚᱦᱚᱭ ᱥᱩᱢᱩᱝ ᱦᱮᱸ ᱦᱮᱸ ᱦᱮᱸ ᱦᱮᱸ ᱦᱮᱸᱦᱮᱸ ᱦᱮᱸ ᱦᱮᱸ ᱟᱫᱚ ᱤᱭᱟᱹ ᱦᱮᱸ ᱟᱫᱚ ᱚᱱᱟ ᱫᱚ ᱮᱠᱷᱚᱱ ᱫᱚ ᱚᱥᱩᱫᱽ ᱫᱚᱠᱟᱱ ᱠᱚᱨᱮ ᱨᱟᱱ ᱧᱟᱢᱚᱜ ᱠᱟᱱᱟ ᱡᱩᱫᱤ ᱛᱤᱡᱩ ᱠᱚ ᱡᱚᱢ ᱞᱮᱠᱷᱟᱡ ᱫᱚ ᱚᱸᱰᱮ ᱠᱷᱚᱡ ᱠᱤᱨᱤᱧ ᱦᱩᱭᱩᱜᱼᱟ ᱫᱚᱠᱟᱱ ᱠᱷᱚᱡ ᱚᱱᱟ ᱨᱟᱱ ᱚᱱᱟ ᱠᱤᱨᱤᱧ ᱠᱟᱛᱮᱜ ᱥᱯᱨᱮᱭᱟᱜ ᱦᱩᱭᱩᱜᱼᱟ ᱚᱠᱚᱭ ᱫᱚᱠᱚ ᱮᱨᱟᱜᱼᱟ ᱡᱚᱨᱟ ᱥᱟᱛᱮᱜ ᱤᱭᱩᱨᱤᱭᱟ ᱥᱟᱛᱮ ᱦᱮᱸ ᱦᱮᱸ ᱤᱝᱠᱟ ᱟᱨ ᱮᱢᱱᱤ ᱛᱮᱢᱟ ᱛᱚ ᱛᱤᱡᱩ ᱠᱚ ᱡᱚᱢ ᱞᱮᱠᱷᱟᱡ ᱢᱟᱛᱚ ᱥᱯᱨᱮ ᱜᱮ ᱦᱩᱭᱩᱜ ᱛᱟᱢᱮᱱᱛᱮᱦᱚᱸ ᱵᱟᱠᱚ ᱡᱚᱢ ᱨᱮᱦᱚᱸ ᱥᱯᱨᱮ ᱜᱮ ᱦᱩᱭᱩᱜᱼᱟ ᱚᱥᱩᱫ ᱠᱚ ᱧᱟᱢᱚᱜᱼᱟ ᱚᱱᱟ ᱠᱚ ᱠᱤᱨᱤᱧ ᱟᱜᱩ ᱠᱟᱛᱮ ᱠᱚ ᱥᱯᱨᱮᱭᱟᱜᱼᱟ ᱦᱮᱸ ᱜᱚᱪᱪᱷᱤᱛ ᱦᱮᱸ ᱟᱞᱮ ᱫᱚᱞᱮ ᱵᱮᱱᱟᱣᱟ ᱟᱞᱮ ᱥᱮᱫ ᱫᱚ ᱢᱟᱱᱮ ᱫᱷᱩᱲᱤ ᱨᱮᱫᱚ ᱵᱟᱠᱚ ᱮᱨᱟ ᱛᱚ ᱛᱚ ᱵᱮᱞᱮ ᱢᱟᱴᱤ ᱜᱮᱭᱟ ᱛᱚ ᱡᱟᱦᱟᱸ ᱥᱮᱫ ᱡᱟᱛᱮ ᱡᱮᱨᱠᱮ ᱡᱮᱨᱠᱮ ᱦᱟᱥᱟ ᱚᱱᱛᱮ ᱫᱚ ᱫᱷᱩᱲᱤ ᱨᱮᱠᱚ ᱮᱨᱟ ᱟᱨ ᱤᱭᱟᱹ ᱟᱞᱮ ᱫᱚ ᱢᱟᱱᱮ ᱟᱪᱷᱲᱟᱭᱟᱞᱮ ᱫᱟᱜ ᱨᱮᱞᱮ ᱮᱨᱟ ᱟᱪᱷᱲᱟ ᱜᱟᱪᱷᱤᱞᱮ ᱵᱮᱱᱟᱣᱟ ᱢᱟᱱᱮ ᱥᱤ ᱠᱮᱜ ᱜᱮ ᱫᱟᱜ ᱨᱮ ᱟᱫᱚ ᱤᱭᱟᱹ ᱠᱤᱪᱷᱩ ᱫᱤᱱ ᱳᱭ ᱵᱟᱨ ᱧᱤᱫᱟᱹ ᱜᱟᱡ ᱞᱚᱦᱚᱫ ᱠᱮᱫᱟᱢ ᱦᱩᱲᱩ ᱟᱫᱚᱢ ᱟᱫᱚᱢ ᱡᱟᱵᱽ ᱠᱮᱫᱟ ᱦᱮᱸ ᱡᱟᱵᱽ ᱠᱮᱫᱟᱢ ᱟᱫᱚ ᱠᱚᱞᱚᱜᱼᱟ ᱛᱷᱚᱲᱟ ᱦᱮᱸ ᱜᱟᱪᱷᱤ ᱡᱟᱵᱽ ᱦᱩᱭᱩᱜᱼᱟ ᱛᱷᱚᱲᱟ ᱮᱠᱴᱩ ᱵᱚᱨᱥᱟ ᱦᱩᱲᱩ ᱵᱚᱨᱥᱟ ᱜᱟᱪᱷᱤ ᱫᱚ ᱵᱚᱥᱛᱟ ᱨᱮᱜᱮ ᱠᱚ ᱵᱷᱚᱨᱟᱣᱟ ᱦᱮᱸ ᱟᱨ ᱤᱭᱟᱹ ᱠᱷᱚᱨᱟ ᱦᱩᱲᱩ ᱫᱚ ᱮᱠᱫᱚᱢ ᱚᱛ ᱨᱮᱠᱚ ᱵᱮᱪᱷᱟᱣ ᱠᱟᱛᱮᱜ ᱠᱚ ᱡᱟᱵᱽ ᱟ ᱟᱰᱤ ᱢᱚᱸᱡᱽ ᱠᱚᱞ ᱦᱤᱡᱩᱜᱼᱟ ᱫᱚᱢᱮ ᱦᱮᱸ ᱟᱫᱚ ᱚᱝᱠᱟ ᱵᱷᱟᱵᱮ ᱠᱚ ᱮᱨᱟ

ᱚᱻᱟᱞᱩ ᱨᱮᱭᱟᱜ ᱟᱞᱩ ᱨᱮᱭᱟᱜ ᱫᱚ ᱟᱫᱚ ᱟᱞᱩ ᱫᱚ ᱤᱛᱟᱹ ᱠᱤᱨᱤᱧ ᱟᱜᱩ ᱦᱩᱭᱩᱜᱼᱟ ᱡᱟᱦᱟᱸ ᱟᱞᱩ ᱚᱝᱠᱩᱨ ᱠᱚᱜᱼᱟ ᱚᱝᱠᱟᱱᱟᱜ ᱟᱞᱩ ᱟᱫᱚ ᱚᱱᱟ ᱟᱞᱩ ᱜᱮᱫ ᱯᱟᱲᱟᱜ ᱠᱟᱛᱮᱜ ᱚᱱᱟ ᱜᱮᱫ ᱯᱟᱲᱟᱜ ᱠᱟᱛᱮᱜ ᱡᱟᱦᱟᱸ ᱴᱷᱮᱡ ᱚᱱᱮ ᱚᱝᱠᱩᱨ ᱛᱟᱦᱮᱸᱱᱟ ᱚᱱᱟ ᱚᱝᱠᱩᱨ ᱫᱚ ᱡᱟᱛᱮ ᱵᱟᱝ ᱠᱩᱴᱨᱟᱹᱜ ᱚᱝᱠᱟᱵᱷᱟᱵᱮ ᱜᱮᱫᱟᱠᱚ ᱟᱨᱟᱫᱚ ᱨᱚᱦᱚᱭᱟᱞᱮ ᱚᱝᱠᱟ

ᱦᱮᱸ ᱚᱱᱟᱜᱮ ᱨᱚᱦᱚᱭᱟ ᱛᱟᱯᱚᱨᱮ ᱫᱟᱜ ᱦᱩᱭᱩᱜᱼᱟ ᱦᱮᱸ ᱛᱟᱨ ᱯᱚᱨᱮ ᱫᱟᱜ ᱟᱫᱟ ᱮᱠᱴᱩ ᱦᱮᱸ ᱠᱷᱟᱨᱟᱯᱚᱜ ᱜᱮᱭᱟ ᱦᱮᱸ ᱟᱫᱚ ᱠᱩᱲᱦᱟᱹ ᱞᱮᱠᱷᱟᱡ ᱫᱚ ᱟᱫᱚᱢ ᱪᱤᱠᱟᱹᱭᱟ ᱠᱩᱲᱦᱟᱹ ᱞᱮᱠᱷᱟᱡ ᱫᱚ ᱛᱷᱚᱲᱟ ᱫᱚ ᱱᱚᱥᱴᱚᱜ ᱜᱮᱭᱟ ᱟᱞᱩ ᱨᱟᱱ ᱱᱤᱭᱟᱹ ᱠᱚᱨᱮ ᱨᱟᱱ ᱧᱟᱢᱚᱜ ᱜᱮᱭᱟ ᱨᱟᱱ ᱧᱟᱢᱚᱜᱼᱟ ᱤᱧ ᱜᱟᱛᱮ ᱩᱱᱤ ᱠᱩᱲᱦᱟᱹᱛᱮ ᱵᱟᱭ ᱱᱚᱥᱴᱚ ᱫᱟᱲᱮᱭᱟᱜ ᱚᱱᱟ ᱨᱮᱱᱟᱜ ᱨᱟᱱ ᱦᱚᱸ ᱢᱮᱱᱟᱜ ᱜᱮᱭᱟ ᱞᱟᱜᱟᱣ ᱦᱩᱭᱩᱜᱼᱟ ᱚᱱᱟ ᱨᱟᱱ

ᱠᱤᱨᱤᱧ ᱟᱜᱩ ᱦᱩᱭᱩᱜᱼᱟ ᱨᱟᱱ ᱠᱚᱦᱚᱸ ᱟᱨ ᱞᱟᱜᱟᱣ ᱦᱩᱭᱩᱜᱼᱟ ᱦᱮᱸ ᱦᱮᱸ ᱦᱮᱸ ᱴᱷᱤᱠ ᱜᱮᱭᱟ ᱦᱮᱸ ᱢᱟ ᱴᱷᱤᱠ ᱜᱮᱭᱟ